ᱱᱚᱣᱟ ᱩᱲᱤᱥᱥᱟ ᱟᱞᱮ ᱡᱟᱦᱟᱸ ᱥᱩᱨ ᱥᱩᱯᱩᱨ ᱨᱮ ᱢᱮᱱᱟᱜᱼᱟ ᱨᱟᱭᱨᱚᱝᱯᱩᱨ ᱨᱮᱫᱚ ᱢᱮᱱᱟᱜᱼᱟ ᱡᱟᱦᱳᱠ ᱵᱟᱡᱟᱨ ᱚᱸᱰᱮ ᱫᱚ ᱥᱚᱯᱤᱝ ᱢᱚᱞ ᱥᱮᱱᱴᱟᱨ ᱚᱸᱰᱮ ᱫᱚ ᱢᱮᱱᱟᱜᱼᱟ ᱛᱚᱵᱮ ᱩᱛᱩ ᱠᱟᱨᱵᱟᱨ ᱵᱩᱞᱩᱝ ᱩᱛᱩᱼᱵᱩᱞᱩᱝ ᱡᱟᱦᱟᱸ ᱥᱚᱵᱽᱡᱤ ᱠᱚ ᱚᱱᱟᱦᱚᱸ ᱚᱸᱰᱮ ᱵᱟᱡᱟᱨ ᱢᱮᱱᱟᱜ ᱜᱮᱭᱟ ᱛᱚᱵᱮ ᱩᱱᱟᱹᱜ ᱫᱚ ᱵᱟᱝᱼᱟ ᱮᱠᱷᱟᱱ ᱜᱩᱨᱩ ᱢᱚᱦᱤᱥᱟᱱᱤ ᱡᱟᱦᱟᱸ ᱠᱚ ᱢᱮᱛᱟᱫ ᱠᱟᱱ ᱥᱩᱨ ᱥᱩᱯᱩᱨ ᱠᱤᱪᱷᱤ ᱟᱹᱰᱤ ᱫᱚ ᱵᱟᱭ ᱥᱟᱺᱜᱤᱧᱟ ᱱᱚᱸᱰᱮ ᱦᱚᱸ ᱥᱚᱯᱛᱟᱦᱤᱠ ᱵᱟᱡᱟᱨ ᱠᱟᱱᱟ ᱥᱚᱯᱛᱟᱦᱤᱠ ᱦᱟᱴ ᱦᱩᱭᱩᱜᱼᱟ ᱱᱚᱸᱰᱮ ᱫᱚ ᱟᱹᱰᱤ ᱞᱮᱠᱟᱱ ᱩᱛᱩ ᱦᱤᱡᱩᱜᱼᱟ ᱥᱚᱵᱽᱡᱤ ᱦᱤᱡᱩᱜᱼᱟ ᱦᱟᱱᱟ ᱥᱟᱺᱜᱤᱧ ᱥᱟᱺᱜᱤᱧ ᱠᱷᱚᱱ ᱱᱚᱸᱰᱮ ᱦᱤᱡᱩᱜᱼᱟ ᱮᱴᱟᱜ ᱵᱞᱚᱠ ᱥᱮᱫ ᱠᱷᱚᱱ ᱦᱚᱸ ᱦᱤᱡᱩᱜᱼᱟ ᱡᱟᱦᱟᱸ ᱩᱯᱚᱨ ᱵᱷᱟᱨᱚᱛ ᱥᱮᱫ ᱠᱷᱚᱱᱦᱚᱸ ᱦᱤᱡᱩᱜᱼᱟ ᱱᱚᱣᱟ ᱜᱩᱨᱩᱢᱚᱦᱤᱥᱟᱱᱤ ᱛᱮ ᱱᱚᱸᱰᱮ ᱫᱚ ᱚᱱᱠᱟᱱ ᱩᱛᱩ ᱨᱮᱭᱟᱜ ᱥᱚᱵᱽᱡᱤ ᱨᱮᱭᱟᱜ ᱫᱟᱢ ᱠᱚᱢ ᱦᱚᱸ ᱛᱟᱦᱮᱱᱟ ᱵᱤᱥᱛᱤ ᱦᱚᱸ ᱛᱟᱦᱮᱱᱟ ᱵᱤᱥᱛᱤ ᱡᱚᱦᱚᱜ ᱵᱤᱥᱛᱤᱜᱼᱟ ᱠᱚᱢ ᱡᱚᱦᱚᱜ ᱠᱚᱢᱚᱜᱼᱟ ᱢᱮᱱᱟᱜ ᱠᱚᱣᱟ ᱚᱱᱠᱟᱜᱮ ᱟᱵᱚᱨᱮᱱ ᱦᱚᱲᱦᱚᱸ ᱚᱱᱟ ᱢᱟᱞ ᱠᱚ ᱟᱹᱜᱩᱭᱟ ᱦᱟᱱᱛᱮ ᱠᱷᱚᱱ ᱜᱟᱹᱰᱤᱛᱮ ᱚᱱᱟ ᱠᱚ ᱦᱟᱛᱟᱣ ᱠᱟᱛᱮᱫ ᱟᱨᱦᱚᱸ ᱫᱚᱦᱲᱟ ᱟᱠᱚ ᱠᱚ ᱵᱟᱡᱟᱨ ᱨᱮᱠᱚ ᱫᱩᱲᱩᱵᱼᱛᱮ ᱟᱨ ᱦᱚᱸᱠᱚ ᱟᱹᱠᱷᱨᱤᱧ ᱨᱩᱣᱟᱹᱲᱮᱫᱼᱟ ᱱᱚᱝᱠᱟ ᱦᱚᱸ ᱪᱟᱹᱞᱩ ᱟᱠᱟᱱᱟ ᱱᱚᱝᱠᱟ ᱱᱤᱡᱮ ᱦᱚᱸᱠᱚ ᱠᱚᱨᱟᱣᱮᱫᱼᱟ ᱟᱨ ᱪᱟᱥ ᱦᱚᱲ ᱦᱚᱸ ᱱᱤᱡᱮ ᱪᱟᱥ ᱠᱟᱛᱮᱫ ᱚᱸᱰᱮᱦᱚᱸ ᱟᱠᱚ ᱥᱟᱯᱛᱟᱦᱤᱠ ᱵᱟᱡᱟᱨ ᱨᱮ ᱦᱟᱴ ᱨᱮ ᱚᱸᱰᱮ ᱦᱚᱸᱠᱚ ᱟᱹᱠᱷᱨᱤᱧᱮᱜᱼᱟ ᱟᱨ ᱮᱴᱟᱜ ᱥᱮᱱ ᱯᱟᱨᱥᱮᱞ ᱢᱟᱞᱦᱚᱸ ᱚᱸᱰᱮ ᱦᱟᱛᱟᱣ ᱠᱟᱛᱮᱫ ᱟᱨ ᱦᱚᱸᱠᱚ ᱠᱟᱨᱵᱟᱨ ᱨᱩᱣᱟᱹᱲᱮᱜᱼᱟ ᱟᱠᱚ ᱠᱤᱪᱷᱤ ᱞᱟᱵᱷ ᱧᱟᱢ ᱟᱠᱚ ᱠᱟᱱᱟ ᱱᱚᱝᱠᱟᱱ ᱵᱟᱡᱟᱨ ᱦᱚᱸ ᱟᱨ ᱚᱱᱠᱟᱢᱟ ᱱᱚᱸᱰᱮ ᱥᱩᱨ ᱨᱮ ᱡᱟᱦᱟᱸ ᱟᱞᱮ ᱱᱚᱸᱰᱮ ᱟᱥᱱᱟᱨᱮ ᱦᱩᱭᱩᱜ ᱠᱟᱱᱟ ᱦᱟᱴ ᱱᱚᱸᱰᱮᱦᱚᱸ ᱥᱚᱯᱛᱟᱦᱤᱠ ᱦᱟᱴᱜᱮ ᱱᱚᱸᱰᱮ ᱫᱚ ᱩᱛᱩ ᱵᱩᱞᱩᱝ ᱠᱤᱪᱷᱩ ᱥᱩᱵᱤᱫᱷᱟ ᱧᱟᱢᱚᱜᱼᱟ ᱱᱚᱸᱰᱮ ᱫᱚ ᱱᱚᱸᱰᱮᱜᱮ ᱪᱟᱹᱥᱤ ᱱᱚᱸᱰᱮ ᱜᱮᱠᱚ ᱩᱰᱩᱠᱮᱜᱼᱟ ᱱᱚᱸᱰᱮ ᱫᱚ ᱛᱟᱹᱦᱩ ᱵᱮᱥ ᱟᱹᱰᱤ ᱥᱩᱵᱤᱫᱷᱟᱛᱮ ᱧᱟᱢᱚᱜ ᱠᱟᱱᱟ ᱚᱱᱠᱟᱜᱮ ᱪᱮᱥᱴᱟ ᱞᱮᱠᱷᱟᱱ ᱢᱤᱫ ᱵᱟᱨ ᱯᱩᱭᱥᱟᱹ ᱡᱚᱢᱦᱚᱸ ᱦᱩᱭᱱᱟ ᱱᱚᱛᱮ ᱯᱩᱭᱥᱟᱹ ᱮᱴᱟᱜᱟᱜ ᱩᱛᱩ ᱵᱚᱫᱚᱞ ᱦᱚᱸ ᱦᱩᱭᱩᱜᱼᱟ